ᱦᱮᱞᱳ ᱦᱮᱸ ᱤᱧ ᱦᱮᱹᱰᱢᱟᱥᱴᱟᱨᱤᱧ ᱨᱚᱲ ᱮᱫᱟ ᱟᱢ ᱟᱢ ᱪᱮᱫᱟᱜ ᱪᱮᱫᱟᱜ ᱤᱥᱠᱩᱞ ᱵᱟᱢ ᱦᱤᱡᱩᱜ ᱠᱟᱱᱟ ᱪᱮᱫ ᱷᱟᱹᱛᱤᱨ ᱛᱮ ᱟᱫᱚ ᱫᱟᱠᱟ ᱩᱛᱩᱢ ᱠᱟᱹᱢᱤᱭᱮᱫᱟ ᱟᱫᱚ ᱟᱢ ᱫᱚ ᱫᱟᱠᱟ ᱩᱛᱩᱢ ᱠᱟᱹᱢᱤᱭᱟ ᱵᱟᱢ ᱯᱟᱲᱦᱟᱜᱼᱟ ᱚ ᱟᱫᱚ ᱫᱟᱠᱟ ᱩᱛᱩ ᱥᱮᱛᱟᱜ ᱨᱮᱢ ᱫᱟᱠᱟ ᱩᱛᱩ ᱜᱚᱫᱟ ᱡᱩᱫᱤ ᱵᱟᱢ ᱡᱚᱢ ᱴᱟᱭᱤᱢ ᱵᱟᱢ ᱧᱟᱢ ᱠᱷᱟᱱ ᱟᱞᱚᱢ ᱡᱚᱢᱟ ᱱᱚᱰᱮᱢᱟ ᱫᱟᱠᱟ ᱩᱛᱩᱢᱟ ᱡᱚᱛᱚ ᱧᱟᱢᱚᱜ ᱠᱟᱱ ᱥᱚᱨᱠᱟᱨᱮ ᱮᱢᱚᱜ ᱠᱟᱱ ᱟᱯᱮ ᱠᱚ ᱞᱟᱹᱜᱤᱫ ᱛᱮᱢᱟ ᱟᱫᱚ ᱟᱢ ᱫᱚ ᱤᱥᱠᱩᱞ ᱢᱚᱡᱽ ᱛᱮ ᱵᱟᱢ ᱦᱤᱡᱩᱜ ᱠᱟᱱᱟ ᱵᱟᱢ ᱯᱟᱲᱦᱟᱜ ᱠᱟᱱᱟ ᱪᱮᱠᱟᱛᱮ ᱟᱢ ᱫᱚ ᱦᱚᱲ ᱞᱮᱠᱟ ᱦᱚᱲᱮᱢ ᱛᱮᱭᱟᱨᱚᱜᱼᱟ ᱪᱮᱠᱟᱛᱮᱢ ᱥᱮᱬᱟᱜᱼᱟ

ᱟᱫᱚ ᱵᱟᱢ ᱢᱮᱛᱟᱣᱟᱠᱚᱣᱟ ᱤᱱᱠᱟ ᱛᱮᱜᱮ ᱧᱮᱞ ᱠᱚᱯᱮ ᱤᱧ ᱫᱚᱧ ᱤᱭᱟᱹ ᱚᱞᱚᱜ ᱟᱹᱧ ᱦᱚᱲ ᱞᱮᱠᱟᱱ ᱦᱚᱲᱮᱧ ᱛᱮᱭᱟᱨᱚᱜᱼᱟ ᱥᱮᱬᱟᱜ ᱟᱹᱧ ᱤᱧ ᱛᱚ ᱱᱤᱭᱟᱹ ᱵᱚᱭᱮᱥ ᱠᱷᱚᱱ ᱵᱟᱹᱧ ᱚᱞᱚᱜ ᱯᱟᱲᱦᱟᱣ ᱞᱮᱱᱠᱷᱟᱱ ᱛᱟᱭᱚᱢ ᱛᱮ ᱤᱧ ᱫᱚ ᱪᱮᱠᱟ ᱪᱮᱠᱟᱞᱮᱠᱟᱛᱤᱧ ᱡᱟᱦᱟᱱᱟᱜ ᱤᱧ ᱧᱮᱞ ᱴᱷᱤᱠᱟ ᱤᱧ ᱫᱚ ᱯᱟᱲᱦᱟᱜ ᱞᱟᱹᱠᱛᱤᱭᱟᱹᱧ ᱠᱟᱱᱟ ᱱᱤᱛᱚᱜ ᱫᱚ ᱚ ᱟᱨ ᱵᱟᱝᱠᱷᱟᱱ ᱢᱮᱛᱟᱣᱟᱠᱚ ᱢᱮ ᱟᱯᱮ ᱚᱲᱟᱜ ᱨᱮ ᱡᱮ ᱦᱳᱥᱴᱮᱹᱞ ᱨᱮᱧ ᱛᱟᱦᱮᱱᱟ ᱟᱨ ᱵᱟᱠᱷᱟᱱ ᱪᱮᱫ ᱠᱚ ᱢᱮᱱᱮᱫᱟ ᱟᱨ ᱵᱟᱠᱷᱟᱱ ᱦᱳᱥᱴᱮᱹᱞ ᱨᱮᱢ ᱛᱟᱦᱮᱱᱟ ᱩᱱᱟᱹᱜ ᱠᱟᱹᱢᱤ ᱵᱟᱝ ᱦᱩᱭᱩᱜ ᱛᱟᱢᱟ ᱴᱷᱤᱠ ᱢᱚᱛᱚᱱᱮᱢ ᱯᱟᱲᱦᱟᱜᱼᱟ ᱚᱱᱟ ᱜᱤᱧ ᱢᱮᱱᱫᱟ ᱱᱤᱛᱚᱜ ᱥᱩᱡᱳᱜᱽ ᱥᱩᱵᱤᱫᱟ ᱟᱭᱢᱟ ᱧᱟᱢᱚᱜ ᱠᱟᱱᱟ ᱥᱚᱨᱠᱟᱨ ᱠᱷᱚᱱ ᱪᱟᱣᱞᱮ ᱮᱢᱚᱜ ᱠᱟᱱᱟ ᱟᱡ ᱢᱟᱱᱮ ᱫᱟᱠᱟ ᱢᱟᱱᱮ ᱢᱤᱫ ᱴᱟᱭᱤᱢ ᱫᱟᱠᱟᱭ ᱮᱢᱚᱜ ᱠᱟᱱᱟ ᱟᱨᱦᱚᱸ ᱚᱱᱮ ᱯᱟᱭᱥᱟ ᱠᱚ ᱥᱟᱭᱠᱮᱹᱞ ᱠᱚ ᱟᱭᱢᱟ ᱥᱩᱵᱤᱛᱟᱭ ᱮᱢᱚᱜ ᱠᱟᱱᱟ ᱱᱤᱛᱚᱜ ᱤᱱᱟᱹᱠᱚ ᱥᱩᱡᱳᱜᱽ ᱥᱩᱵᱤᱫᱟ ᱨᱮ ᱡᱩᱫᱤ ᱵᱟᱯᱮ ᱚᱞᱚᱜ ᱯᱟᱲᱦᱟᱜ ᱠᱷᱟᱱ ᱛᱚᱵᱮ ᱪᱮᱠᱟᱞᱮᱠᱟᱛᱮᱯᱮ ᱟᱯᱮ ᱫᱚᱯᱮ ᱥᱮᱬᱟᱜᱼᱟ

ᱴᱷᱤᱠ ᱜᱮᱭᱟ ᱟᱪᱪᱷᱟ ᱢᱟ ᱚᱱᱠᱟ ᱜᱮ ᱪᱮᱥᱴᱟᱭ ᱢᱮ ᱵᱩᱫᱽᱫᱷᱤ ᱢᱮ ᱴᱷᱤᱠ ᱜᱮᱭᱟ